ᱞᱟᱡ ᱦᱟᱹᱥᱩ ᱮᱦᱚᱵ ᱞᱮᱱᱠᱷᱟᱱ ᱟᱵᱚ ᱛᱷᱚᱲᱟ ᱛᱷᱚᱲᱟ ᱢᱮᱱᱠᱷᱟᱱ ᱟᱵᱚ ᱯᱨᱚᱛᱷᱚᱢ ᱫᱚ ᱱᱚᱣᱟ ᱞᱮᱵᱩ ᱵᱩᱞᱩᱝ ᱫᱟᱜ ᱨᱚᱰᱚᱡ ᱠᱟᱛᱮ ᱱᱚᱣᱟ ᱠᱚ ᱧᱩ ᱠᱟᱛᱮ ᱱᱤᱭᱟᱹ ᱠᱚᱜᱮ ᱵᱚᱱ ᱧᱩᱭᱟ ᱤᱱᱟᱹ ᱛᱟᱭᱚᱢ ᱨᱮ ᱪᱮᱫ ᱵᱚᱱ ᱪᱤᱠᱟᱹᱭᱟ ᱚᱠᱟ ᱫᱚ ᱦᱚᱭᱛᱳ ᱵᱤᱨ ᱨᱮᱱᱟᱜ ᱨᱟᱱ ᱨᱮᱦᱮᱫ ᱟᱹᱜᱩ ᱠᱟᱛᱮ ᱠᱚᱴᱮᱡ ᱠᱟᱛᱮ ᱱᱚᱣᱟ ᱵᱚᱱ ᱧᱩᱭ ᱠᱮᱫᱟ ᱤᱱᱟᱹ ᱛᱮᱜᱮ ᱪᱟᱵᱟᱭᱱᱟ ᱠᱟ ᱫᱚ ᱵᱟᱝ ᱪᱟᱵᱟ ᱞᱮᱱᱟ ᱮᱴᱟᱜ ᱞᱮᱠᱟ ᱨᱮᱦᱚᱸ ᱦᱟᱹᱥᱩ ᱠᱟᱱᱟ ᱢᱮᱱᱠᱷᱟᱡ ᱚᱱᱟ ᱨᱮᱱᱟᱝ ᱵᱟᱝ ᱠᱷᱟᱱ ᱚᱱᱟ ᱢᱮᱱᱠᱷᱟᱡ ᱫᱚ ᱰᱟᱠᱛᱟᱨ ᱴᱷᱮᱱ ᱪᱟᱞᱟᱣ ᱠᱟᱛᱮᱫ ᱨᱟᱱ ᱵᱚᱱ ᱟᱹᱜᱩᱭᱟ ᱠᱤᱢᱵᱟ ᱦᱟᱥᱯᱟᱛᱟᱞ ᱨᱮ ᱪᱟᱞᱟᱣ ᱠᱟᱛᱮ ᱮᱢ ᱵᱷᱚᱨᱛᱤᱜᱼᱟ ᱥᱤᱞᱟᱭᱤᱱ ᱠᱚ ᱮᱢᱟᱣ ᱵᱚᱱᱟ ᱥᱮᱞᱟᱭᱤᱱ ᱫᱟᱜ ᱵᱟᱝ ᱥᱮᱞᱟᱭᱤᱱ ᱨᱟᱱ ᱡᱚᱢ ᱦᱩᱭᱩᱜᱼᱟ